ᱠᱟᱹᱢᱤ ᱵᱟᱦᱨᱮ ᱤᱧ ᱡᱟᱦᱟᱸ ᱠᱩᱧ ᱠᱩᱥᱤᱭᱟᱜᱼᱟ ᱚᱱᱟ ᱫᱚ ᱦᱩᱭᱩᱜ ᱠᱟᱱᱟ ᱫᱟᱬᱟᱱ ᱪᱮᱫᱟᱜ ᱥᱮ ᱫᱟᱬᱟ ᱨᱮ ᱡᱟᱦᱟᱸ ᱨᱟᱹᱥᱠᱟᱹ ᱢᱮᱱᱟᱜᱼᱟ ᱚᱱᱟ ᱨᱮᱫᱚ ᱟᱨ ᱪᱮᱫ ᱨᱮᱦᱚᱸ ᱵᱟᱝ ᱧᱟᱢᱚᱜᱼᱟ ᱚᱱᱟ ᱪᱷᱟᱰᱟ ᱚᱞ ᱯᱟᱲᱦᱟᱣ ᱰᱟᱹᱝᱨᱤ ᱢᱮᱨᱚᱢ ᱜᱩᱞᱤ ᱪᱟᱥ ᱟᱵᱟᱫᱽ ᱡᱟᱦᱟᱸ ᱫᱚ ᱵᱤᱥᱤᱨ ᱵᱷᱟᱜᱽ ᱥᱟᱱᱛᱟᱲ ᱥᱟᱶᱛᱟ ᱦᱚᱲᱟᱜ ᱟᱯᱟᱥᱩᱞᱚᱜ ᱦᱚᱨᱟ ᱠᱟᱱᱟ ᱡᱤᱭᱟᱹᱞᱤ ᱟᱹᱥᱩᱞ ᱢᱮᱱᱫᱚ ᱢᱮᱫ ᱥᱟᱢᱟᱝ ᱨᱮ ᱡᱤᱭᱟᱹᱞᱤ ᱫᱟᱬᱟ ᱵᱟᱲᱟᱭᱟᱠᱚ ᱚᱱᱟ ᱫᱚ ᱟᱹᱰᱤ ᱢᱚᱡᱽ ᱵᱩᱡᱷᱟᱹᱜᱼᱟ

ᱵᱮᱵᱽᱥᱟ ᱵᱟᱹᱱᱤᱡᱽ ᱦᱚᱸ ᱠᱩᱥᱤᱭᱟᱜ ᱜᱮᱭᱟ